ᱛᱤᱡᱩ ᱠᱚ ᱠᱷᱚᱱ ᱱᱤᱨᱟᱹᱭ ᱞᱟᱹᱜᱤᱫ ᱤᱧᱟᱹᱜ ᱟᱛᱳᱨᱮ ᱦᱚᱲ ᱠᱩᱥᱤ ᱠᱤᱪᱷᱩ ᱚᱲᱟᱜ ᱨᱮᱭᱟᱜ ᱩᱯᱚᱠᱟᱨ ᱫᱚ ᱱᱤᱭᱟᱹ ᱜᱮ ᱛᱤᱡᱩ ᱡᱟᱦᱟᱸ ᱠᱚ ᱞᱟᱜᱟᱜ ᱠᱟᱱ ᱫᱚ ᱩᱱᱠᱩ ᱛᱤᱡᱩᱣᱟᱜ ᱨᱟᱱ ᱚᱱᱠᱟ ᱚᱱᱟ ᱮᱜᱽᱨᱤᱠᱟᱞᱪᱟᱨ ᱚᱯᱷᱤᱥ ᱠᱷᱚᱱᱟᱜ ᱚᱱᱟ ᱫᱚ ᱟᱹᱜᱩᱭ ᱦᱩᱭᱩᱜᱼᱟ ᱟᱫᱚ ᱮᱜᱽᱨᱤᱠᱟᱞᱪᱟᱨ ᱠᱷᱚᱱ ᱚᱯᱷᱤᱥ ᱠᱷᱚᱱᱟᱜ ᱟᱹᱜᱩ ᱞᱮ ᱨᱮᱦᱚᱸ ᱚᱱᱟ ᱞᱟᱦᱟᱨᱮ ᱮᱜᱽᱨᱤᱠᱟᱞᱪᱟᱨ ᱚᱯᱷᱤᱥ ᱠᱚᱠᱚ ᱠᱷᱚᱡᱚᱜᱼᱟ ᱟᱢᱟᱜ ᱦᱩᱲᱩ ᱜᱟᱹᱪᱷᱤ ᱟᱹᱜᱩᱭ ᱛᱟᱢ ᱟᱫᱚ ᱦᱩᱲᱩ ᱜᱟᱹᱪᱷᱤ ᱤᱫᱤ ᱞᱮᱠᱷᱟᱱ ᱜᱮ ᱩᱱ ᱫᱚ ᱚᱱᱟ ᱦᱩᱲᱩ ᱜᱟᱹᱪᱷᱤ ᱧᱮᱞ ᱠᱟᱛᱮᱜ ᱩᱱᱠᱩ ᱨᱟᱱ ᱠᱚ ᱮᱢᱚᱜᱼᱟ ᱦᱚᱸᱜᱼᱚ ᱱᱚᱝᱠᱟ ᱞᱮᱠᱟ ᱦᱚᱸᱜᱼᱚ ᱱᱟ ᱠᱚᱜᱮ ᱤᱧ ᱫᱩᱧ ᱧᱮᱞ ᱧᱟᱢᱮᱫᱟ ᱥᱮ ᱤᱧᱟᱹᱜ ᱤᱭᱟᱹ ᱛᱮᱦᱚᱧ ᱞᱟᱹᱭ ᱟᱠᱚᱣᱟ ᱟᱨ ᱡᱟᱦᱟᱸ ᱫᱚ ᱧᱮᱞᱚᱜᱚᱜᱼᱟ ᱡᱮ ᱟᱭᱢᱟ ᱟᱭᱢᱟ ᱡᱟᱭᱜᱟ ᱠᱚᱨᱮᱜ ᱜᱮ ᱠᱷᱮᱛ ᱠᱚᱨᱮᱜ ᱜᱮ ᱟᱨᱪᱮᱫ ᱟᱹᱰᱤ ᱨᱚᱠᱚᱢ ᱛᱤᱡᱩ ᱠᱚ ᱞᱟᱜᱟᱜ ᱠᱟᱱᱟ ᱢᱤᱫ ᱥᱚᱢᱚᱭ ᱫᱚᱠᱚ ᱢᱮᱱ ᱫᱟᱠᱚ ᱡᱟᱛ ᱯᱚᱠᱟ ᱟᱨ ᱢᱤᱫ ᱥᱚᱢᱚᱭ ᱫᱚᱠᱚ ᱢᱮᱱ ᱦᱚᱪᱚᱭᱮᱫᱟ ᱫᱷᱚᱥᱟ ᱟᱨ ᱢᱤᱫ ᱥᱚᱢᱚᱭ ᱫᱚᱠᱚ ᱟᱨᱚ ᱮᱢᱟᱱ ᱮᱢᱟᱱᱛᱮᱱ ᱠᱳᱱᱳ ᱥᱚᱢᱚᱭ ᱫᱚ ᱦᱚᱸᱜᱼᱚ ᱱᱚᱝᱠᱟ ᱞᱮᱠᱟ ᱟᱨᱪᱮᱫ ᱚᱠᱟᱴᱟᱜ ᱡᱮ ᱴᱷᱤᱠ ᱚᱱᱟ ᱫᱚ ᱤᱧ ᱫᱚ ᱚᱦᱚᱧ ᱞᱟᱹᱭ ᱫᱟᱲᱮ ᱠᱮᱭᱟ ᱦᱨᱮᱸᱜᱼᱮ ᱱᱤᱭᱟᱹ ᱠᱚᱜᱮ ᱤᱧ ᱫᱚ ᱞᱟᱹᱭ ᱯᱟᱥᱱᱟᱣ ᱟᱠᱚᱣᱟ